ᱤᱧᱤᱧ ᱢᱚᱱᱮᱭᱟ ᱤᱧᱟᱹᱜ ᱟᱜᱟᱢ ᱴᱚᱴᱷᱟ ᱨᱮᱭᱟᱜ ᱤᱛᱩᱱ ᱟᱥᱲᱟᱨᱮ ᱦᱩᱞ ᱢᱟᱦᱟ ᱨᱮᱱᱟᱜ ᱱᱟᱜᱟᱢ ᱯᱟᱲᱦᱟᱣ ᱫᱚ ᱟᱹᱰᱤᱜᱮ ᱞᱟᱹᱠᱛᱤ ᱜᱮᱭᱟ ᱪᱮᱫᱟᱜ ᱥᱮ ᱞᱟᱦᱟᱛᱮ ᱵᱨᱤᱴᱤᱥ ᱠᱚ ᱟᱵᱚ ᱪᱮᱛᱟᱱ ᱨᱮ ᱡᱟᱦᱟᱸ ᱥᱟᱥᱚᱱ ᱠᱚ ᱪᱟᱞᱟᱣ ᱞᱮᱫᱟ ᱚᱱᱟ ᱠᱚ ᱵᱚᱱᱫᱚ ᱞᱟᱹᱜᱤᱫ ᱥᱤᱫᱩ ᱠᱟᱹᱱᱦᱩ ᱟᱨᱚ ᱩᱱᱠᱤᱱ ᱞᱮᱠᱟᱱ ᱟᱨᱚ ᱡᱩᱣᱟᱹᱱ ᱠᱚ ᱟᱹᱰᱤ ᱦᱚᱲᱜᱮ ᱡᱤᱣᱤ ᱠᱚ ᱮᱢ ᱟᱠᱟᱫᱟ ᱟᱨ ᱱᱚᱣᱟ ᱠᱚᱫᱚ ᱡᱚᱛᱚ ᱦᱚᱲᱟᱜ ᱜᱮ ᱵᱟᱲᱟᱭ ᱫᱚᱨᱠᱟᱨ ᱤᱛᱩᱱ ᱟᱥᱲᱟᱨᱮ ᱱᱚᱣᱟ ᱯᱟᱲᱦᱟᱣ ᱞᱮᱱᱠᱷᱟᱱ ᱡᱚᱛᱚ ᱦᱚᱲ ᱜᱮᱠᱚ ᱵᱟᱲᱟᱭ ᱫᱟᱲᱮᱭᱟᱜᱼᱟ ᱠᱟᱹᱴᱤᱡ ᱠᱟᱹᱴᱤᱡ ᱜᱤᱫᱽᱨᱟᱹ ᱠᱚ ᱡᱚᱛᱚ ᱦᱚᱲᱜᱮ ᱱᱚᱣᱟ ᱠᱚ ᱵᱟᱲᱟᱭ ᱫᱚᱨᱠᱟᱨ ᱛᱟᱠᱚᱣᱟ